ᱡᱮ ᱛᱤᱱ ᱛᱤ ᱯᱟᱢᱯ ᱡᱮᱢᱚᱱ ᱯᱨᱚᱛᱷᱚᱢ ᱨᱮᱫᱚ ᱢᱮᱥᱤᱱ ᱛᱮᱠᱚ ᱞᱟᱭᱟ ᱟᱹᱰᱤ ᱞᱟᱛᱟᱨ ᱛᱟᱨᱯᱚᱨ ᱯᱟᱭᱤᱯ ᱛᱮ ᱯᱟᱭᱤᱯ ᱵᱟᱹᱭᱥᱟᱹᱣ ᱠᱟᱛᱮᱫ ᱪᱮᱛᱟᱱ ᱨᱮ ᱢᱮᱬᱦᱮᱫ ᱟᱨ ᱢᱚᱡᱽ ᱪᱮᱦᱨᱟ ᱥᱟᱵ ᱛᱮᱱᱟᱜ ᱠᱚ ᱮᱢᱟᱜᱼᱟ ᱡᱟᱦᱟᱸ ᱦᱤᱞᱳᱜ ᱠᱟᱹᱴᱤᱡ ᱜᱟᱱ ᱪᱮᱛᱟᱱ ᱥᱮᱫ ᱨᱟᱠᱟᱵ ᱥᱮ ᱪᱮᱛᱟᱱ ᱥᱮᱫ ᱨᱟᱠᱟᱵ ᱞᱮᱠᱷᱟᱱ ᱜᱮ ᱮᱵᱚᱝ ᱟᱬᱜᱚ ᱞᱮᱠᱷᱟᱱ ᱜᱮ ᱫᱟᱜ ᱛᱩᱫᱩᱜᱼᱟ ᱢᱚᱡᱽ ᱪᱮᱦᱨᱟ ᱴᱷᱟᱱᱰᱟ ᱫᱟᱜ ᱡᱮᱢᱚᱱ ᱢᱚᱱᱮ ᱠᱟᱜ ᱢᱮᱥᱮ ᱤᱥᱤᱱ ᱤᱥᱤᱱ ᱞᱟᱹᱜᱤᱫ ᱮᱵᱚᱝ ᱧᱩ ᱚᱲᱟᱜ ᱨᱮ ᱡᱟᱦᱟᱸ ᱢᱚᱱᱮ ᱠᱟᱜ ᱢᱮ ᱥᱤᱛᱩᱝ ᱠᱷᱚᱱᱟᱜ ᱮᱢ ᱦᱮᱡ ᱮᱱᱟ ᱦᱮᱡ ᱠᱟᱛᱮᱫ ᱡᱩᱫᱤ ᱴᱷᱟᱱᱰᱟ ᱫᱟᱜ ᱮᱢ ᱧᱩᱭᱟ ᱛᱟᱦᱚᱞᱮ ᱠᱷᱟᱱ ᱴᱷᱟᱱᱰᱟ ᱜᱮᱢ ᱵᱩᱡᱟ ᱮᱵᱚᱝ ᱡᱩᱫᱤ ᱥᱤᱛᱩᱝ ᱠᱷᱚᱱᱟᱜ ᱦᱮᱡ ᱠᱟᱛᱮᱫ ᱡᱩᱫᱤ ᱫᱟᱜ ᱮᱢ ᱦᱤᱞᱟᱹᱣ ᱠᱟᱛᱮᱫ ᱚᱱᱟ ᱰᱷᱟᱝᱠᱩᱲ ᱠᱟᱛᱮᱫ ᱡᱩᱫᱤ ᱫᱟᱜ ᱮᱢ ᱫᱩᱞ ᱡᱚᱱᱚᱜᱼᱟ ᱛᱟᱦᱚᱞᱮ ᱠᱷᱟᱱ ᱦᱚᱲᱢᱚ ᱠᱚ ᱠᱟᱹᱴᱤᱡ ᱯᱷᱨᱮᱥᱮᱢ ᱵᱩᱡᱟ ᱮᱵᱚᱝ ᱤᱥᱤᱱ ᱵᱟᱥᱟᱝ ᱦᱚᱸ ᱱᱚᱣᱟᱫᱚ ᱜᱟᱱᱚᱜ ᱜᱮᱭᱟ ᱛᱟᱨᱯᱚᱨ ᱡᱩᱫᱤ ᱜᱟᱹᱰᱭᱟᱹ ᱨᱮᱱᱟᱜ ᱫᱟᱜ ᱛᱮᱢ ᱰᱮᱞᱤ ᱦᱤᱞᱳᱜ ᱮᱢ ᱯᱟᱭᱨᱟᱜᱼᱟ ᱛᱤᱱᱟᱹᱜ ᱟᱵᱚᱨᱡᱚᱱᱟ ᱢᱚᱱᱮ ᱠᱟᱜ ᱢᱮᱥᱮ ᱪᱤᱠᱤ ᱠᱚ ᱫᱟᱜ ᱠᱚ ᱠᱚᱢ ᱠᱚᱜᱼᱟ ᱮᱵᱚᱝ ᱪᱤᱞᱤ ᱠᱚᱪᱚᱝ ᱫᱚᱢᱮ ᱠᱚ ᱛᱟᱦᱮᱱᱟ ᱚᱱᱟ ᱫᱟᱜ ᱛᱮᱜᱮ ᱡᱩᱫᱤ ᱰᱮᱞᱤᱢ ᱨᱮᱭᱟᱲᱚᱜᱼᱟ ᱛᱟᱦᱚᱞᱮ ᱥᱚᱨᱤᱨ ᱨᱮ ᱨᱩᱣᱟᱹ ᱦᱩᱭ ᱫᱟᱲᱮᱭᱟᱜᱼᱟ ᱟᱨ ᱛᱤ ᱯᱟᱢ ᱫᱚ ᱢᱚᱱᱮ ᱠᱟᱜ ᱢᱮ ᱚᱸᱰᱮ ᱫᱚ ᱪᱤᱞᱤ ᱦᱚᱸ ᱵᱟᱝ ᱠᱚ ᱛᱟᱦᱮᱱᱟ ᱚᱱᱟᱛᱮ ᱚᱱᱟᱫᱚ ᱟᱹᱰᱤ ᱵᱮᱵᱚᱦᱟᱨ ᱨᱮ ᱵᱷᱟᱹᱜᱤ ᱱᱚᱣᱟ ᱵᱮᱵᱚᱦᱟᱨ ᱞᱮᱠᱷᱟᱱ ᱫᱚ ᱵᱷᱟᱹᱜᱤᱼᱟ ᱚᱱᱟᱛᱮ ᱛᱤ ᱯᱟᱢ ᱫᱚ ᱟᱨ ᱠᱟᱹᱴᱤᱡ ᱜᱟᱱ ᱦᱤᱞᱟᱹᱣ ᱞᱮᱠᱷᱟᱱ ᱜᱮ ᱫᱟᱜ ᱛᱩᱫᱩᱜᱼᱟ